ᱦᱮᱞᱳ ᱱᱚᱣᱟ ᱢᱩᱨᱢᱩ ᱠᱞᱤᱱᱤᱠ ᱥᱮ ᱟᱪᱪᱷᱟ ᱡᱚᱦᱟᱨ ᱜᱮ ᱟᱹᱞᱤᱧ ᱫᱚ ᱥᱤᱱᱜᱚ ᱦᱟᱸᱥᱫᱟ ᱱᱚᱰᱮ ᱜᱳᱵᱤᱱᱯᱩᱨ ᱠᱷᱚᱱᱟᱜ ᱞᱤᱧ ᱢᱮᱱᱮᱫᱼᱟ ᱟᱪᱪᱷᱟ ᱛᱤᱱ ᱛᱤᱱ ᱨᱮ ᱟᱯᱮᱭᱟᱜ ᱠᱞᱤᱱᱤᱠ ᱫᱚ ᱠᱷᱩᱞᱟᱹᱣ ᱛᱟᱦᱮᱱᱟ ᱟᱪᱪᱷᱟ ᱚᱸᱰᱮᱱᱟᱜ ᱵᱮᱵᱚᱥᱛᱷᱟ ᱠᱚᱫᱚ ᱪᱮᱫ ᱞᱮᱠᱟ ᱡᱟᱦᱟᱸ ᱞᱮᱠᱟ ᱯᱮᱥᱮᱱᱴ ᱠᱚᱯᱮ ᱫᱚᱦᱚ ᱠᱚᱣᱟ ᱟᱨ ᱚᱸᱰᱮᱱᱟᱜ ᱥᱛᱷᱤᱛᱤ ᱥᱟᱯᱷᱟᱭ ᱥᱩᱛᱨᱚ ᱠᱚ ᱪᱮᱫ ᱞᱮᱠᱟ ᱟᱪᱪᱷᱟ ᱮᱱᱠᱷᱟᱱ ᱯᱮᱥᱮᱱᱴ ᱦᱚᱸᱯᱮ ᱫᱚᱦᱚ ᱠᱚᱜᱮᱭᱟ ᱛᱚᱵᱮ ᱦᱮᱸ ᱟᱨ ᱢᱟᱱᱮ ᱯᱮ ᱴᱟᱭᱤᱢ ᱯᱮ ᱧᱮᱞ ᱠᱚᱣᱟ ᱧᱮᱧᱮᱞ ᱦᱚᱲ ᱠᱚ ᱢᱮᱱᱟᱜ ᱠᱚᱣᱟ ᱥᱮ ᱵᱟᱝ ᱦᱚᱨᱦᱚ ᱢᱟᱞᱮ ᱛᱟᱦᱮᱱᱟ ᱟᱫᱚ ᱟᱯᱮ ᱧᱮᱧᱮᱞ ᱦᱚᱲ ᱡᱟᱦᱟᱸ ᱞᱮᱠᱟ ᱨᱟᱱ ᱢᱩᱨᱜᱟᱹᱱ ᱠᱚᱨᱮᱱᱟᱜ ᱵᱮᱵᱚᱥᱛᱷᱟ ᱟᱪᱪᱷᱟ ᱦᱳᱭ ᱟᱪᱪᱷᱟ ᱢᱟᱱᱮ ᱴᱟᱭᱤᱢ ᱫᱚ ᱯᱮ ᱴᱟᱭᱤᱢ ᱯᱮ ᱧᱮᱞ ᱠᱚᱣᱟ ᱥᱮ ᱥᱮᱛᱟᱜ ᱛᱤᱠᱤᱱ ᱟᱹᱭᱩᱵ ᱚᱱᱟ ᱟᱪᱪᱷᱟ ᱦᱳᱭ ᱚᱱᱟᱜᱮ ᱟᱪᱪᱷᱟ ᱦᱳᱭ ᱮᱱᱠᱷᱟᱱ ᱟᱞᱮ ᱦᱚᱸ ᱮᱱᱠᱷᱟᱱ ᱢᱤᱫᱴᱟᱱ ᱯᱮᱥᱮᱱᱴ ᱨᱮᱭᱟᱜ ᱮᱰᱢᱤᱥᱮᱱ ᱮᱰᱢᱤᱴ ᱨᱮᱭᱟᱜ ᱢᱮᱱᱟᱜᱼᱟ ᱦᱚᱸ ᱚᱱᱟᱜᱮ ᱦᱟᱸᱜ ᱠᱩᱞᱤᱭᱮᱫ ᱵᱮᱱᱟ ᱡᱮ ᱚᱸᱰᱮᱱᱟᱜ ᱵᱮᱵᱚᱥᱛᱷᱟ ᱫᱚ ᱪᱮᱫ ᱞᱮᱠᱟ ᱨᱟᱱ ᱢᱩᱨᱜᱟᱹᱱ ᱨᱮᱭᱟᱜ ᱨᱟᱱ ᱢᱩᱨᱜᱟᱹᱱ ᱨᱮᱭᱟᱜ ᱵᱮᱵᱚᱥᱛᱷᱟ ᱫᱚ ᱵᱮᱥ ᱜᱮᱭᱟ ᱛᱚ ᱦᱚᱸ ᱟᱨ ᱥᱟᱯ ᱥᱟᱯᱷᱟᱭ ᱨᱮᱭᱟᱜ ᱦᱚᱸ ᱦᱚᱸ ᱴᱚᱭᱞᱮᱹᱴ ᱵᱟᱛᱷᱨᱩᱢ ᱠᱚᱨᱮ ᱦᱚᱸ ᱫᱟᱜ ᱫᱚ ᱛᱟᱦᱮᱱ ᱜᱮᱭᱟ ᱛᱚ ᱦᱮᱸ ᱡᱟᱦᱟᱱᱟᱜ ᱯᱮᱥᱮᱱᱴ ᱞᱟᱹᱜᱤᱫ ᱚᱱᱟ ᱢᱟ ᱟᱹᱰᱤ ᱡᱚᱨᱩᱨᱤ ᱜᱮᱭᱟ ᱪᱮ ᱚ ᱦᱚᱸ ᱴᱚᱭᱞᱮᱴ ᱵᱟᱛᱷᱨᱩᱢ ᱦᱚᱸ ᱴᱚᱭᱞᱮᱴ ᱚ ᱚᱱᱟᱠᱚ ᱥᱩᱵᱤᱫᱷᱟ ᱢᱮᱱᱟᱜ ᱠᱷᱟᱱ ᱫᱚ ᱦᱳᱭ ᱚᱱᱟ ᱠᱚ ᱥᱩᱵᱤᱫᱷᱟ ᱢᱮᱱᱟᱜ ᱠᱷᱟᱱ ᱫᱚ ᱮᱰᱢᱤᱴ ᱦᱩᱭᱩᱜᱼᱟ ᱟᱨ ᱵᱟᱝᱠᱷᱟᱱ ᱫᱚ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱤᱱᱟᱹ ᱠᱟᱛᱷᱟ ᱜᱮ ᱮᱰᱢᱤᱴ ᱨᱮᱭᱟᱜ ᱢᱮᱱᱟᱜᱼᱟ ᱴᱷᱤᱠ ᱜᱮᱭᱟ ᱛᱚᱵᱮ